ᱦᱮᱸ ᱦᱮᱞᱳ ᱡᱚᱦᱟᱨ ᱡᱚᱦᱟᱨ ᱟᱪᱪᱷᱟ ᱦᱚᱸ ᱞᱟᱹᱭ ᱵᱤᱱ ᱟᱪᱪᱷᱟ ᱦᱮᱸ ᱦᱮᱸ ᱟᱪᱪᱷᱟ ᱦᱮᱸ ᱟᱪᱪᱷᱟ ᱟᱪᱪᱷᱟ ᱦᱮᱸ ᱢᱟᱱᱮ ᱡᱤᱰᱟᱭᱤᱱ ᱜᱮᱥᱮ ᱛᱟᱠᱤ ᱵᱮᱥ ᱪᱮᱦᱨᱟ ᱧᱮᱞᱚᱜ ᱢᱟ ᱡᱷᱟᱹᱞ ᱠᱷᱚᱱ ᱦᱚᱸ ᱟᱪᱪᱷᱟ ᱴᱷᱤᱠ ᱜᱮᱭᱟ ᱦᱮᱸ ᱦᱳᱭ ᱦᱳᱭ ᱦᱮᱸ ᱳᱭ ᱡᱩᱫᱤ ᱱᱚᱣᱟ ᱫᱚ ᱧᱮᱞ ᱵᱮᱱ ᱠᱤ ᱱᱚᱣᱟᱫᱚ ᱰᱤᱡᱟᱭᱤᱱ ᱫᱚ ᱟᱹᱵᱤᱱ ᱢᱚᱬᱮ ᱢᱟᱱᱮ ᱟᱹᱰᱤ ᱯᱨᱚᱠᱟᱨ ᱞᱮᱠᱟᱱᱟᱜ ᱞᱤᱧ ᱫᱮᱠᱷᱟᱣ ᱟᱵᱮᱱᱟ ᱠᱤ ᱚᱠᱟ ᱞᱮᱠᱟᱱ ᱰᱤᱡᱟᱭᱤᱱ ᱵᱤᱱ ᱵᱮᱱᱟᱣ ᱦᱚᱪᱚᱭᱟ ᱦᱮᱸ ᱥᱮ ᱚᱠᱟ ᱞᱮᱠᱟ ᱰᱤᱡᱟᱭᱤᱱ ᱱᱮᱛᱟᱨ ᱢᱟ ᱵᱚᱦᱩᱫ ᱯᱨᱚᱠᱟᱨ ᱯᱨᱚᱠᱟᱨ ᱰᱤᱡᱟᱭᱤᱱ ᱠᱚ ᱵᱮᱱᱟᱣ ᱦᱚᱪᱚᱭᱟ ᱟᱹᱵᱤᱱ ᱡᱩᱫᱤ ᱵᱮᱱ ᱢᱮᱱᱟᱥᱮ ᱵᱟᱝᱟ ᱟᱹᱞᱤᱧ ᱫᱚ ᱚᱱᱟ ᱠᱷᱚᱱᱟᱜ ᱵᱮᱦᱮᱛᱟᱨ ᱵᱮᱥᱴᱯ ᱚᱯᱷ ᱟᱹᱞᱤᱧᱟᱜ ᱱᱚᱣᱟ ᱵᱮᱞᱰᱤᱝ ᱫᱚ ᱦᱳᱭ ᱟᱹᱵᱤᱱ ᱵᱤᱱ ᱴᱷᱤᱠᱟᱹᱭᱟ ᱠᱤ ᱥᱩᱨ ᱥᱟᱨᱜᱮ ᱠᱚᱨᱮᱱᱟᱜ ᱵᱮᱞᱰᱤᱝ ᱠᱚᱨᱮ ᱠᱷᱚᱱ ᱫᱚ ᱟᱹᱞᱤᱧᱟᱜ ᱫᱚ ᱯᱩᱨᱟᱹ ᱵᱮᱥ ᱧᱮᱞᱚᱜ ᱢᱟ ᱪᱚᱢᱠᱟᱣ ᱧᱮᱞᱚᱜ ᱢᱟ ᱟᱨ ᱠᱚ ᱞᱟᱹᱭ ᱜᱚᱫ ᱢᱟ ᱚᱠᱚᱭᱟᱜ ᱟᱵᱟᱥ ᱠᱟᱱᱟᱭᱟ ᱩᱱᱤᱭᱟᱜ ᱟᱵᱟᱥ ᱠᱟᱱᱟ ᱟᱫᱚ ᱟᱹᱵᱤᱱ ᱦᱚᱸᱠᱚ ᱧᱩᱛᱩᱢ ᱟᱹᱵᱤᱱᱟ ᱦᱮᱸ ᱥᱮ ᱚᱱᱠᱟ ᱦᱚᱸ ᱧᱮᱞ ᱵᱤᱱ ᱟᱹᱵᱤ ᱡᱩᱫᱤ ᱢᱟᱱᱞᱳ ᱵᱮᱥ ᱫᱷᱟᱨᱟ ᱜᱮᱵᱮᱱ ᱵᱮᱱᱟᱣ ᱦᱚᱪᱚᱭᱟ ᱮᱱᱠᱷᱟᱱ ᱫᱷᱟᱨᱟᱼᱫᱷᱟᱨᱤ ᱠᱚᱢᱥᱮ ᱠᱚᱢ ᱯᱚᱧᱪᱟᱥ ᱥᱟᱴ ᱦᱟᱡᱟᱨ ᱢᱟ ᱱᱟᱦᱟᱸᱜ ᱡᱟᱹᱨᱩᱲ ᱞᱟᱜᱟᱜ ᱜᱮᱭᱟ ᱟᱨ ᱡᱩᱫᱤ ᱮᱭᱥᱮ ᱢᱟᱱᱮ ᱥᱤᱢᱯᱮᱞ ᱞᱮᱠᱟ ᱫᱷᱟᱨᱟ ᱜᱮᱭᱟ ᱰᱤᱡᱟᱭᱤᱱ ᱫᱚ ᱰᱤᱡᱟᱭᱤᱱ ᱜᱮ ᱢᱟᱱᱮ ᱥᱤᱢᱯᱤᱞ ᱞᱮᱠᱟ ᱫᱷᱟᱨᱟ ᱡᱟᱦᱟᱸᱨᱮ ᱢᱮᱦᱱᱚᱛ ᱵᱟᱭ ᱛᱟᱦᱮᱱᱟ ᱚᱱᱟ ᱠᱚᱨᱮ ᱫᱚ ᱠᱚᱢᱥᱮ ᱠᱚᱢ ᱦᱟᱛᱟᱣ ᱟᱹᱞᱤᱧ ᱛᱤᱨᱤᱥ ᱪᱚᱞᱞᱤᱥ ᱦᱟᱡᱟᱨ ᱞᱮᱠᱟ ᱫᱩᱞᱤᱧ ᱦᱟᱛᱟᱣᱟ ᱟᱫᱚ ᱵᱮᱥ ᱫᱷᱟᱨᱟ ᱜᱮ ᱡᱩᱫᱤ ᱵᱮᱱᱟᱣ ᱦᱚᱪᱚ ᱥᱟᱱᱟᱭᱮᱫ ᱵᱮᱱᱟ ᱮᱱᱠᱷᱟᱱ ᱫᱚ ᱚᱱᱠᱟ ᱞᱮᱠᱟ ᱫᱷᱟᱨᱟ ᱢᱮᱦᱱᱚᱛ ᱦᱚᱸ ᱦᱩᱭᱩᱜ ᱟᱥᱮ ᱮᱱᱠᱷᱟᱱ ᱫᱚ ᱪᱟᱬᱮ ᱦᱚᱸ ᱵᱟᱭ ᱠᱟᱹᱢᱤ ᱵᱟᱭ ᱦᱩᱭᱩᱜᱼᱟ ᱦᱳᱭ ᱠᱟᱹᱢᱤᱭᱟᱢ ᱦᱳᱭ ᱪᱚᱨᱚᱠ ᱧᱮᱞᱚᱜ ᱞᱟᱹᱜᱤᱫ ᱛᱮᱫᱚ ᱧᱮᱞ ᱵᱤᱱ ᱠᱤ ᱰᱷᱮᱨ ᱫᱤᱱ ᱠᱟᱹᱢᱤ ᱦᱩᱭᱩᱜᱼᱟ ᱚᱸᱰᱮ ᱫᱚ ᱪᱮᱫᱟᱜ ᱥᱮ ᱢᱮᱦᱱᱚᱛ ᱦᱩᱭᱩᱜ ᱟᱥᱮ ᱠᱟᱹᱴᱤᱡ ᱟᱨ ᱠᱚᱢ ᱢᱮᱦᱱᱚᱛ ᱛᱮᱫᱚ ᱪᱚᱨᱚᱠ ᱪᱮᱫ ᱞᱮᱠᱟ ᱱᱟᱜ ᱧᱮᱞᱚᱜᱼᱟ ᱚᱱᱠᱟ ᱢᱟ ᱵᱟᱭ ᱜᱟᱱᱚᱜᱼᱟ ᱥᱤᱢᱯᱮᱞ ᱞᱮᱠᱟ ᱦᱚᱱᱟᱜ ᱟᱨ ᱵᱟ ᱩᱱᱟᱹᱜ ᱞᱟᱹᱴᱩ ᱦᱚᱲ ᱠᱟᱱᱟᱵᱤᱱ ᱟᱹᱵᱤᱱ ᱦᱚᱸ ᱩᱱᱟᱹᱜ ᱠᱤᱥᱟᱹᱲ ᱦᱚᱲ ᱠᱟᱱᱟᱵᱤᱱ ᱟᱨ ᱚᱱᱠᱟ ᱪᱮᱫ ᱞᱮᱠᱟ ᱵᱤᱱ ᱵᱮᱱᱟᱣᱟ ᱞᱟᱹᱭ ᱵᱤᱱ ᱥᱮ ᱱᱚᱝᱠᱟ ᱫᱚ ᱥᱤᱢᱯᱮᱞ ᱞᱮᱠᱟ ᱴᱟᱭᱤᱯ ᱫᱚ ᱚᱱᱟ ᱦᱳᱭ ᱵᱟᱨᱦᱮ ᱯᱟᱥᱴᱟ ᱢᱟᱱᱮ ᱚᱱᱮ ᱞᱤᱧ ᱞᱟᱹᱭᱟᱫ ᱵᱮᱱᱟ ᱯᱚᱧᱪᱟᱥ ᱦᱟᱡᱟᱨ ᱟᱨ ᱨᱩᱢ ᱵᱷᱤᱛᱤᱨ ᱦᱚᱸ ᱡᱩᱫᱤ ᱵᱤᱱ ᱠᱷᱚᱡᱚᱜ ᱠᱟᱱᱟ ᱮᱱᱠᱷᱟᱱ ᱫᱚ ᱨᱩᱢ ᱵᱷᱤᱛᱤᱨ ᱢᱟᱱᱮ ᱩᱱᱟᱹᱜ ᱤᱭᱟᱹ ᱢᱟ ᱱᱟᱦᱟᱸᱜ ᱵᱟᱭ ᱜᱟᱱᱚᱜᱼᱟ ᱰᱤᱡᱟᱭᱤᱱ ᱯᱷᱤᱡᱟᱭᱤᱱ ᱢᱟᱱᱟᱦᱟᱜ ᱦᱮᱥᱮ ᱜᱟᱱ ᱫᱚ ᱜᱟᱱᱚᱜ ᱜᱮᱭᱟ ᱰᱤᱡᱟᱭᱤᱱ ᱫᱚ ᱟᱫᱚ ᱮᱱᱦᱚᱸ ᱦᱚᱲ ᱠᱚ ᱧᱮᱞ ᱠᱚᱢ ᱩᱱᱟᱹᱜ ᱰᱤᱡᱟᱭᱤᱱ ᱫᱚ ᱵᱟᱠᱚ ᱵᱮᱱᱟᱣᱟ ᱵᱟᱨᱦᱮ ᱢᱟᱱᱮ ᱵᱷᱤᱛᱤᱨ ᱨᱮᱫᱚ ᱮᱱᱦᱚᱸ ᱡᱩᱫᱤ ᱵᱮᱱ ᱠᱷᱚᱡᱚᱜ ᱠᱟᱱᱟ ᱮᱱᱠᱷᱟᱱ ᱞᱤᱧ ᱵᱮᱱᱟᱣ ᱟᱵᱮᱱ ᱜᱮᱭᱟ ᱞᱮᱠᱤᱱ ᱤᱱᱟᱹᱜ ᱜᱮ ᱞᱟᱜᱟᱜᱼᱟ ᱮᱱᱠᱷᱟᱱ ᱠᱚᱢ ᱥᱮ ᱠᱚᱢ ᱱᱚᱣᱟ ᱨᱮ ᱯᱚᱧᱪᱟᱥ ᱦᱟᱡᱟᱨ ᱦᱟᱱᱟᱨᱮ ᱯᱚᱧᱪᱟᱥ ᱦᱟᱡᱟᱨ ᱵᱟᱦᱨᱮ ᱨᱮ ᱵᱷᱤᱛᱤᱨ ᱨᱮ ᱞᱮᱠᱤᱱ ᱛᱟᱜᱽᱲᱟᱞᱤᱧ ᱵᱮᱱᱟᱣ ᱟᱵᱮᱱᱟ ᱯᱩᱨᱟᱹ ᱵᱮᱥ ᱟᱪᱪᱷᱟ ᱢᱤᱫ ᱫᱤᱱ ᱦᱤᱡᱩᱜ ᱵᱤᱱ ᱥᱮᱞᱟᱝ ᱧᱮᱞ ᱧᱚᱜᱟ ᱦᱮᱸᱥᱮ ᱫᱮᱠᱷᱟᱣ ᱟᱵᱮᱱᱟᱞᱤᱧ ᱰᱤᱡᱟᱭᱤᱱ ᱠᱚ ᱪᱮᱫ ᱞᱮᱠᱟ ᱫᱷᱟᱨᱟ ᱢᱮᱱᱟᱜᱼᱟ ᱦᱳᱭ ᱴᱷᱤᱠ ᱜᱮᱭᱟ ᱦᱚᱸ ᱴᱷᱤᱠ ᱜᱮᱭᱟ ᱢᱟ